ᱵᱟᱡᱟᱨᱤᱧ ᱪᱟᱞᱟᱣ ᱞᱮᱱᱟ ᱫᱤᱭᱮ ᱢᱤᱫᱴᱮᱱ ᱛᱚᱠᱛᱟᱹᱧ ᱧᱮᱞ ᱠᱩᱥᱤᱭᱮᱱᱟ ᱟᱹᱰᱤ ᱛᱮᱫ ᱟᱹᱰᱤ ᱢᱚᱸᱡᱽ ᱧᱮᱞᱚᱜ ᱠᱟᱱᱟ ᱫᱤᱭᱮ ᱚᱱᱟ ᱛᱚᱠᱛᱟᱧ ᱠᱤᱨᱤᱧ ᱠᱮᱫᱟ ᱠᱤᱨᱤᱧ ᱠᱟᱛᱮᱫ ᱚᱱᱟ ᱛᱚᱠᱛᱟ ᱚᱲᱟᱜ ᱛᱤᱧ ᱟᱜᱩ ᱠᱮᱫᱟ ᱟᱜᱩ ᱠᱟᱛᱮᱫ ᱵᱟᱨᱼᱯᱮ ᱢᱟᱥᱤᱧ ᱵᱮᱵᱚᱦᱟᱨ ᱠᱮᱫᱟ ᱵᱟᱨᱼᱯᱮ ᱢᱟᱥ ᱵᱮᱵᱚᱦᱟᱨ ᱠᱟᱛᱮᱫ ᱚᱱᱟ ᱛᱚᱠᱛᱟᱧ ᱧᱮᱞ ᱮᱫᱟ ᱡᱮ ᱯᱟᱲᱟᱜ ᱜᱮᱭᱟ ᱟᱹᱰᱤ ᱠᱷᱟᱨᱟᱯ ᱡᱤᱱᱤᱥ ᱠᱚ ᱮᱢ ᱟᱠᱟᱹᱫᱤᱧᱟ